ᱟᱵᱚ ᱟᱹᱛᱩ ᱴᱚᱴᱷᱟᱨᱮ ᱱᱤᱛᱚᱜ ᱡᱟᱦᱟᱸᱭ ᱨᱟᱡᱽ ᱟᱨᱤ ᱫᱚᱞ ᱠᱚ ᱠᱷᱚᱢᱚᱛᱟᱨᱮ ᱢᱮᱱᱟᱜ ᱠᱚᱣᱟ ᱛᱚ ᱧᱮᱞᱚᱜᱚᱜ ᱠᱟᱱᱟ ᱡᱮ ᱟᱵᱚ ᱵᱷᱳᱴ ᱥᱚᱢᱚᱭ ᱫᱚ ᱢᱤᱫ ᱨᱚᱠᱚᱢ ᱠᱟᱛᱷᱟ ᱠᱚ ᱮᱢᱟᱣᱵᱚᱱ ᱠᱟᱱᱟ ᱵᱷᱳᱴ ᱛᱟᱭᱚᱢ ᱞᱮᱱᱠᱷᱟᱱ ᱫᱚ ᱟᱨᱚ ᱢᱤᱫ ᱨᱚᱠᱚᱢ ᱛᱚ ᱟᱭᱢᱟ ᱨᱚᱠᱚᱢ ᱵᱷᱟᱸᱣᱛᱟ ᱠᱚ ᱮᱢᱟᱵᱚᱱ ᱠᱟᱱᱟ ᱛᱚᱵᱮ ᱤᱧᱤᱧ ᱢᱚᱱᱮᱭᱟ ᱡᱮ ᱱᱩᱠᱩᱫᱚ ᱟᱵᱚᱣᱟᱜ ᱞᱟ ᱨᱮᱸᱜᱮᱡ ᱟᱪᱟᱨ ᱥᱟᱦᱟᱭ ᱞᱟᱹᱜᱤᱫ ᱫᱚ ᱵᱟᱠᱚ ᱦᱮᱡ ᱟᱠᱟᱱᱟ ᱱᱩᱠᱩᱫᱚ ᱟᱠᱚᱣᱟᱜ ᱞᱟᱡ ᱠᱚ ᱵᱷᱟᱛᱟᱣ ᱞᱟᱹᱜᱤᱫ ᱮᱵᱚᱝ ᱟᱠᱚᱨᱮᱱ ᱚᱝᱲᱟ ᱯᱚᱝᱲᱟ ᱠᱚ ᱡᱮ ᱪᱤᱨᱚᱠᱟᱞ ᱠᱚ ᱡᱟᱦᱟᱸᱛᱮᱠᱚ ᱟᱞᱚ ᱠᱚ ᱪᱤᱱᱛᱟᱹᱭ ᱛᱟᱠᱚ ᱢᱟ ᱥᱩᱠ ᱨᱮᱠᱚ ᱛᱟᱦᱮᱱ ᱛᱟᱠᱚᱢᱟ ᱚᱱᱟ ᱦᱚᱛᱮᱡᱛᱮ ᱟᱠᱚᱣᱟᱜ ᱜᱮᱠᱚ ᱧᱮᱞᱟ ᱟᱵᱚᱫᱚ ᱚᱱᱠᱟ ᱜᱮᱵᱚᱱ ᱛᱟᱦᱮᱱᱟ ᱢᱮᱱᱛᱮᱧ ᱢᱚᱱᱮᱭᱮᱫᱟ